ᱦᱮᱞᱳ ᱦᱮᱸ ᱦᱮᱞᱳ ᱟᱪᱪᱷᱟ ᱦᱮᱸ ᱦᱮᱸ ᱞᱟᱹᱭ ᱢᱮ ᱦᱩᱸ ᱦᱩᱸ ᱦᱩᱸ ᱦᱩᱸ ᱦᱩᱸ ᱦᱩᱸ ᱦᱩᱸ ᱟᱪᱪᱷᱟᱼᱪᱷᱟ ᱟᱪᱪᱷᱟᱼᱟᱪᱪᱷᱟ ᱟᱵᱚᱣᱟᱜ ᱥᱚᱢᱟᱡᱽ ᱫᱚ ᱟᱹᱰᱤ ᱨᱤᱞᱟᱹᱢᱟᱞᱟ ᱥᱚᱢᱟᱡᱽ ᱠᱟᱱᱟ ᱦᱮᱸ ᱦᱮᱸ ᱱᱚᱣᱟ ᱫᱚ ᱟᱹᱰᱤ ᱨᱟᱹᱥᱠᱟᱹ ᱯᱚᱨᱚᱵᱽ ᱠᱟᱱ ᱛᱟᱵᱚᱱᱟ ᱵᱚᱪᱷᱚᱨ ᱨᱮ ᱢᱤᱫ ᱫᱷᱟᱣ ᱦᱩᱭᱩᱜᱼᱟ ᱱᱟᱣᱟ ᱦᱳᱲᱳ ᱪᱟᱣᱞᱮ ᱛᱟᱵᱮᱱ ᱠᱷᱟᱹᱡᱟᱹᱲᱤ ᱯᱤᱴᱷᱟᱹᱼᱞᱟᱴᱷᱟᱭᱟᱵᱚᱱ ᱟᱨ ᱢᱚᱬᱮ ᱫᱤᱱ ᱫᱷᱚᱨᱮ ᱵᱚᱱ ᱡᱚᱢ ᱧᱩᱜᱼᱟ ᱦᱮᱸ ᱟᱹᱰᱤ ᱵᱷᱟᱹᱜᱤ ᱨᱟᱹᱥᱠᱟᱹᱜ ᱠᱟᱱᱟᱵᱚᱱ ᱚᱱᱟ ᱨᱟᱹᱥᱠᱟᱹ ᱥᱟᱶᱛᱮ ᱦᱟᱺᱰᱤᱼᱯᱟᱹᱣᱨᱟ ᱨᱮᱦᱚᱸ ᱢᱤᱫᱴᱮᱡ ᱤᱭᱟᱹ ᱛᱟᱦᱮᱱ ᱠᱟᱱᱟ ᱡᱚᱲᱟᱣ ᱛᱟᱦᱮᱱ ᱠᱟᱱᱟ ᱞᱟᱦᱟ ᱫᱚ ᱢᱤᱫ ᱴᱩᱠᱩᱡ ᱠᱚ ᱫᱚᱦᱚᱭ ᱛᱟᱦᱮᱸᱡ ᱪᱚᱰᱚᱨ ᱞᱟᱹᱜᱤᱫ ᱟᱨ ᱢᱮᱛᱟᱨ ᱫᱚ ᱢᱚᱬᱮ ᱴᱩᱠᱩᱡ ᱠᱚ ᱫᱚᱦᱚᱭᱮᱫᱟ ᱱᱚᱣᱟᱫᱚ ᱢᱤᱫᱴᱮᱡ ᱜᱮ ᱥᱚᱢᱟᱫᱷᱟᱱ ᱜᱚᱜᱚ ᱦᱚᱲ ᱜᱮ ᱦᱟᱺᱰᱤ ᱴᱩᱠᱩᱡ ᱦᱟᱺᱰᱤ ᱵᱚᱱ ᱫᱚᱦᱚᱭᱮᱜᱼᱟ ᱥᱮ ᱛᱟᱞᱦᱮ ᱜᱚᱜᱚ ᱦᱚᱲ ᱜᱮ ᱡᱩᱫᱤ ᱵᱚᱱ ᱡᱤᱫ ᱠᱷᱟᱡ ᱢᱤᱛ ᱢᱚᱛᱚᱜ ᱠᱷᱟᱡ ᱵᱚᱱ ᱡᱮ ᱟᱞᱮ ᱫᱚ ᱱᱚᱣᱟ ᱟᱞᱮ ᱫᱚ ᱦᱟᱺᱰᱤ ᱵᱟᱞᱮ ᱵᱚᱱᱟᱣᱟ ᱦᱮᱸ ᱪᱚᱰᱚᱨ ᱞᱟᱹᱜᱤᱫ ᱫᱚ ᱢᱤᱫ ᱴᱩᱠᱩᱡ ᱩᱱᱟᱹᱜ ᱢᱚᱬᱮ ᱫᱤᱱ ᱞᱟᱹᱜᱤᱫ ᱢᱚᱬᱮ ᱴᱩᱠᱩᱡ ᱫᱚ ᱵᱟᱹᱧ ᱫᱚᱦᱚᱭᱟ ᱡᱚᱛᱚ ᱦᱚᱲ ᱚᱱᱠᱟ ᱟᱲᱟᱜ ᱚᱲᱟᱜ ᱦᱚᱲ ᱡᱤᱫ ᱦᱩᱭᱩᱜᱼᱟ ᱦᱮ ᱟᱨ ᱡᱚᱛᱚ ᱦᱚᱲ ᱢᱤᱫᱚᱜ ᱦᱩᱭᱩᱜ ᱛᱟᱵᱚᱱᱟ ᱵᱟᱝᱠᱷᱟᱱ ᱫᱚ ᱦᱟᱺᱰᱤᱼᱯᱟᱹᱣᱨᱟᱹ ᱱᱚᱝᱠᱟ ᱜᱮ ᱛᱟᱦᱮᱱᱟ ᱪᱮᱫᱟᱜ ᱭᱟ ᱦᱟᱺᱰᱤ ᱧᱩ ᱵᱟᱲᱟ ᱠᱟᱛᱮ ᱠᱚᱸᱰᱮᱞ ᱵᱟᱲᱟ ᱠᱚᱜ ᱠᱟᱱᱟ ᱠᱚ ᱵᱤᱥᱮᱥ ᱠᱟᱛᱮ ᱵᱟᱵᱟ ᱦᱚᱲ ᱦᱮᱸ ᱢᱚᱬᱮ ᱥᱤᱧᱼᱢᱮᱬᱮ ᱧᱤᱫᱟᱹ ᱧᱩ ᱵᱟᱲᱟ ᱠᱟᱛᱮ ᱰᱟᱦᱟᱨ ᱟᱲᱮ ᱨᱮᱠᱚ ᱜᱤᱛᱤᱡ ᱵᱟᱲᱟᱭ ᱠᱟᱱᱟ ᱱᱚᱣᱟ ᱫᱚ ᱟᱹᱰᱤ ᱢᱚᱡᱽ ᱫᱚ ᱵᱟᱝ ᱧᱮᱧᱮᱞᱟ ᱦᱮ ᱮᱴᱟᱜ ᱥᱚᱢᱟᱡᱽ ᱦᱚᱸᱠᱚ ᱫᱩᱨᱱᱟᱢ ᱵᱚᱱᱟ ᱦᱮᱸ ᱱᱚᱣᱟᱫᱚ ᱢᱤᱫᱴᱟᱝ ᱟᱛᱳ ᱨᱮᱭᱟᱜ ᱵᱮᱯᱟᱨ ᱵᱟᱝ ᱠᱟᱱᱟ ᱱᱟᱣᱟᱫᱚ ᱜᱚᱴᱟ ᱥᱚᱢᱟᱡᱽ ᱨᱮ ᱟᱵᱚ ᱫᱚ ᱮᱠᱤ ᱜᱮ ᱪᱷᱚᱵᱤ ᱟᱫᱚ ᱱᱚᱣᱟ ᱯᱟᱞᱴᱟᱞᱣ ᱞᱟᱹᱜᱤᱫ ᱫᱚ ᱢᱤᱫᱴᱮᱡ ᱜᱤ ᱤᱭᱟᱹ ᱜᱚᱜᱚ ᱦᱚᱲ ᱡᱩᱫᱤ ᱵᱚᱱ ᱢᱤᱫᱚᱜ ᱟᱨ ᱦᱟᱺᱰᱤ ᱡᱩᱫᱤ ᱟᱵᱚ ᱵᱟᱵᱚᱱ ᱤᱥᱤᱱ ᱠᱷᱟᱡ ᱛᱟᱞᱦᱮ ᱛᱟᱞᱦᱮ ᱜᱮ ᱦᱩᱭᱩᱜᱼᱟ ᱥᱮ ᱵᱟᱝ ᱵᱮᱥ ᱟᱹᱰᱤ ᱢᱚᱡᱽ ᱟᱢᱦᱚᱢ ᱠᱩᱞᱤ ᱠᱤᱫᱤᱧᱟᱹ ᱱᱚᱣᱟ ᱫᱚ ᱵᱟᱰᱟᱭ ᱫᱚᱨᱠᱟᱨ ᱠᱟᱱᱟ ᱟᱹᱰᱤ ᱱᱟᱯᱟᱭ ᱟᱹᱰᱤ ᱱᱟᱯᱟᱭ ᱟᱭᱢᱟ ᱥᱟᱨᱦᱟᱣ